ᱤᱧ ᱠᱩᱥᱤᱭᱟᱜᱼᱟ ᱠᱤᱪᱷᱩ ᱧᱮᱧᱮᱞ ᱴᱷᱟᱶ ᱫᱚ ᱦᱩᱭᱩᱜ ᱠᱟᱱᱟ ᱵᱤᱨᱵᱷᱩᱢ ᱡᱮᱞᱟ ᱨᱮᱭᱟᱜ ᱵᱚᱠᱠᱨᱮᱥᱥᱚᱨ ᱡᱟᱦᱟᱸᱨᱮ ᱚᱛ ᱵᱷᱤᱛᱨᱤ ᱠᱷᱚᱱᱟᱜ ᱞᱚᱞᱚ ᱫᱟᱜ ᱛᱩᱫᱩᱜᱼᱟ ᱚᱱᱟ ᱞᱚᱞᱚ ᱫᱟᱜ ᱨᱮ ᱰᱟᱹᱵᱽᱨᱟᱹᱜ ᱟᱰᱤ ᱢᱚᱸᱡᱽ ᱟᱹᱭᱠᱟᱹᱣ ᱫᱟ ᱛᱟᱨᱯᱚᱨᱮ ᱢᱮᱱᱟᱜᱼᱟ ᱯᱩᱨᱩᱞᱤᱭᱟ ᱡᱮᱞᱟ ᱨᱮᱱᱟᱜ ᱚᱡᱳᱫᱽᱫᱷᱟ ᱵᱩᱨᱩ ᱚᱡᱳᱫᱽᱫᱷᱟ ᱵᱩᱨᱩ ᱨᱮᱱᱟᱜ ᱡᱷᱟᱨᱱᱟ ᱚᱸᱰᱮᱱᱟᱜ ᱫᱟᱨᱮ ᱯᱟᱞᱦᱟ ᱚᱸᱰᱮᱱ ᱠᱚᱭᱤᱜ ᱪᱮᱬᱮ ᱪᱩᱯᱲᱤ ᱟᱰᱤ ᱢᱚᱸᱡᱽ ᱤᱧ ᱠᱩᱥᱤᱣᱟᱠᱚᱣᱟ ᱚᱱᱟ ᱪᱷᱟᱲᱟ ᱫᱟᱨᱡᱤᱞᱤᱝ ᱨᱮᱭᱟᱜ ᱪᱟ ᱵᱟᱜᱟᱱ ᱪᱟ ᱵᱟᱜᱟᱱ ᱨᱮᱱ ᱠᱟᱢᱤ ᱡᱚᱝ ᱦᱚᱲ ᱟᱰᱤ ᱱᱟᱯᱟᱭ ᱠᱚ ᱧᱮᱞᱚᱜᱼᱟ ᱩᱝᱠᱩ ᱡᱚᱠᱷᱚᱱ ᱠᱚ ᱠᱟᱢᱤᱭᱟ ᱟᱰᱤ ᱢᱚᱸᱡᱽ ᱥᱮᱨᱮᱧ ᱥᱮᱨᱮᱧ ᱛᱮᱠᱚ ᱠᱟᱢᱤᱭᱟ ᱵᱩᱨᱩ ᱟᱲᱤ ᱨᱮ ᱚᱱᱟ ᱪᱟ ᱵᱟᱜᱟᱱ ᱵᱩᱨᱩ ᱡᱟᱯᱟᱜ ᱨᱮ ᱟᱰᱤ ᱢᱚᱸᱡᱽ ᱧᱮᱞᱚᱜᱼᱟ ᱦᱟᱹᱲᱭᱟᱹᱨ ᱜᱮ ᱵᱤᱨᱵᱷᱩᱢ ᱡᱮᱞᱟ ᱨᱮᱭᱟᱜ ᱟᱨ ᱢᱤᱜᱴᱮᱱ ᱡᱟᱭᱜᱟ ᱥᱟᱱᱛᱤᱱᱤᱠᱮᱛᱚᱱ ᱡᱟᱦᱟᱸᱭ ᱵᱤᱥᱥᱚ ᱠᱚᱵᱤ ᱵᱚᱞᱮ ᱛᱮ ᱠᱚ ᱢᱟᱱᱟᱣ ᱭᱟ ᱨᱚᱵᱤᱱᱫᱽᱨᱚᱱᱟᱛᱷ ᱴᱷᱟᱠᱩᱨᱟᱜ ᱟᱭᱟᱜ ᱟᱥᱥᱨᱚᱢ ᱡᱟᱦᱟᱸ ᱨᱮ ᱩᱱᱤ ᱯᱨᱚᱠᱤᱛᱤ ᱥᱚᱸᱜᱮ ᱡᱚᱲᱟᱣ ᱡᱚᱯᱲᱟᱣ ᱠᱟᱛᱮᱜ ᱜᱤᱫᱽᱨᱟᱹ ᱚᱞᱚᱜ ᱯᱟᱲᱦᱟᱜ ᱠᱚ ᱪᱮᱫ ᱟᱠᱚᱣᱟ